ᱪᱟᱣᱞᱮ ᱠᱷᱤᱨ ᱛᱚᱣᱟ ᱠᱷᱤᱨ ᱟᱨᱚ ᱞᱮᱴᱚ ᱪᱟᱣᱢᱤᱱ ᱠᱚ ᱦᱩᱭᱮᱱᱟ ᱟᱭᱢᱟ ᱥᱤᱸᱜᱟᱲᱟ ᱠᱚ ᱦᱩᱭᱮᱱᱟ ᱟᱨᱚ ᱵᱟᱝᱠᱚ ᱢᱮᱱᱟ ᱱᱚᱣᱟ ᱡᱤᱞ ᱯᱤᱴᱷᱟᱹ ᱟᱨᱚ